ᱦᱮᱸ ᱤᱭᱟᱹ ᱟᱢᱜᱮ ᱩᱛᱛᱚᱨ ᱫᱤᱱᱟᱡᱽᱯᱩᱨ ᱨᱮᱱ ᱢᱟᱨᱟᱝ ᱥᱩᱥᱟᱹᱨᱤᱭᱟᱹ ᱚᱻ ᱛᱷᱚᱲᱟ ᱤᱧ ᱟᱢ ᱴᱷᱮᱱ ᱠᱷᱚᱱ ᱱᱟᱥᱮᱭᱟᱜ ᱵᱟᱲᱟᱭ ᱥᱟᱱᱟᱭᱮᱫᱤᱧ ᱠᱟᱱᱟ ᱡᱮ ᱟᱯᱮ ᱩᱛᱛᱚᱨ ᱫᱤᱱᱟᱡᱽᱯᱩᱨ ᱥᱮᱫ ᱨᱮᱫᱚ ᱪᱮᱫ ᱪᱮᱫ ᱠᱚ ᱪᱟᱥ ᱦᱩᱭᱩᱜ ᱠᱟᱱᱟ ᱚᱻ ᱟᱞᱮ ᱱᱚᱣᱟ ᱟᱞᱮ ᱥᱮᱫ ᱵᱟᱸᱠᱩᱲᱟ ᱥᱮᱫ ᱨᱮᱫᱚ ᱢᱟᱱᱮ ᱦᱩᱲᱩ ᱪᱷᱟᱲᱟ ᱪᱮᱫᱦᱚᱸ ᱜᱮᱵᱟᱝ ᱦᱩᱭᱩᱜᱚᱜᱼᱟ ᱱᱚᱛᱮᱫᱚ ᱚᱛᱦᱚᱸ ᱤᱭᱟᱹ ᱧᱚᱜ ᱜᱮᱭᱟ ᱵᱟᱝ ᱠᱷᱟᱸᱜᱚᱴ ᱧᱚᱜ ᱜᱮᱭᱟ ᱦᱟᱥᱟ ᱠᱚ ᱛᱚ ᱪᱮᱫ ᱦᱚᱸ ᱵᱟᱝ ᱦᱩᱭᱩᱜᱼᱟ ᱦᱩᱲᱩ ᱜᱮ ᱠᱷᱟᱹᱞᱤ ᱦᱩᱭᱩᱜᱚᱜᱼᱟ ᱦᱮᱸ ᱢᱟ ᱴᱷᱤᱠ ᱜᱮᱭᱟ ᱟᱪᱪᱷᱟ ᱡᱚᱦᱟᱨᱜᱮ ᱤᱱᱟᱹᱜᱮ ᱵᱟᱲᱟᱭ ᱥᱟᱱᱟᱫᱤᱧ ᱠᱟᱱ ᱛᱟᱦᱮᱱᱚᱜᱼᱟ ᱦᱮᱸ